ᱡᱚᱦᱟᱨ ᱜᱮ ᱜᱚᱢᱠᱮ ᱤᱧᱟᱹᱜ ᱚᱱᱩᱥᱴᱷᱟᱱ ᱟᱴᱷᱟᱨ ᱦᱤᱞᱳᱜ ᱢᱮᱱᱟᱜᱼᱟ ᱜᱚᱢᱠᱮ ᱚᱱᱟ ᱫᱚ ᱜᱮᱥ ᱚᱯᱷᱤᱥ ᱠᱟᱱ ᱜᱮᱭᱟ ᱛᱚ ᱜᱚᱢᱠᱮ ᱜᱮᱥ ᱚᱯᱷᱤᱥ ᱠᱟᱱ ᱜᱮᱭᱟ ᱟᱪᱪᱷᱟ ᱟᱪᱪᱷᱟ ᱤᱧᱟᱹᱜ ᱜᱚᱢᱠᱮ ᱢᱤᱫᱴᱮᱱ ᱤᱭᱟᱹ ᱢᱮᱱᱟᱜᱼᱟ ᱡᱚᱢ ᱧᱩ ᱞᱮᱠᱟ ᱢᱮᱱᱟᱜᱼᱟ ᱟᱴᱷᱟᱨᱚ ᱦᱤᱞᱳᱜ ᱫᱤᱱ ᱚᱱᱟ ᱫᱤᱱ ᱨᱮ ᱜᱮᱥ ᱤᱧᱟᱹᱜ ᱫᱚᱨᱠᱟᱨ ᱤᱧᱟᱹ ᱜᱚᱢᱠᱮ ᱟᱫᱚ ᱱᱚᱰᱮ ᱠᱷᱚᱱ ᱜᱮ ᱱᱚᱰᱮ ᱠᱷᱚᱱ ᱜᱮᱧ ᱯᱮᱨᱮᱡᱟ ᱯᱟᱭᱥᱟ ᱠᱩᱲᱤ ᱱᱚᱰᱮ ᱠᱷᱚᱱ ᱜᱮᱧ ᱠᱩᱞᱟ ᱠᱩᱞ ᱠᱟᱛᱮᱫ ᱚᱱᱟ ᱴᱟᱠᱟ ᱯᱚᱭᱥᱟᱧ ᱠᱩᱞ ᱠᱩᱞᱟ ᱟᱨᱠᱤ ᱟᱫᱚ ᱚᱱᱟ ᱠᱩᱞ ᱟᱠᱟᱫ ᱟᱹᱧ ᱠᱤ ᱴᱟᱠᱟ ᱯᱚᱭᱥᱟ ᱢᱟᱧ ᱠᱩᱞ ᱟᱠᱟᱫ ᱠᱩᱞ ᱫᱚ ᱵᱟᱝ ᱠᱩᱞ ᱟᱠᱟᱫᱟᱹᱧ ᱠᱤᱱᱛᱩ ᱚᱱᱟ ᱴᱟᱠᱟ ᱯᱚᱭᱥᱟ ᱚᱸᱰᱮ ᱚᱯᱷᱤᱥ ᱨᱮ ᱡᱚᱢᱟ ᱯᱟᱲᱟᱣ ᱠᱟᱱᱟ ᱥᱮ ᱵᱟᱝ ᱜᱚᱢᱠᱮ ᱚᱱᱟ ᱱᱟᱥᱮᱱᱟᱜ ᱮᱢ ᱞᱟᱹᱭ ᱤᱧᱟᱹ ᱚᱻ ᱟᱪᱪᱷᱟ ᱵᱚᱞᱚ ᱟᱠᱟᱱ ᱜᱮᱭᱟ ᱟᱪᱪᱷᱟ ᱟᱪᱪᱷᱟ ᱟᱪᱪᱷᱟ ᱛᱟᱦᱚᱞᱮ ᱚᱱᱮ ᱱᱚᱣᱟ ᱟᱴᱷᱟᱨᱚ ᱦᱤᱞᱳᱜ ᱛᱤᱦᱤᱧ ᱡᱚᱢ ᱧᱩ ᱨᱮ ᱚᱱᱟ ᱜᱮᱥ ᱞᱟᱜᱟᱣ ᱤᱧᱟᱹ ᱟᱫᱚ ᱜᱚᱢᱠᱮ ᱤᱱᱟᱹ ᱦᱤᱞᱳᱜ ᱥᱮᱛᱟᱜ ᱵᱮᱞᱟ ᱨᱮᱧ ᱟᱹᱜᱩ ᱞᱮᱠᱷᱟᱱ ᱴᱷᱤᱠ ᱦᱩᱭᱩᱜᱼᱟ ᱠᱤ ᱟᱫᱚ ᱤᱱᱟᱹ ᱦᱤᱞᱳᱜ ᱥᱮᱛᱟᱜ ᱨᱮᱜᱮᱢ ᱛᱟᱦᱮᱱᱟ ᱜᱚᱢᱠᱮ ᱟᱢ ᱵᱟᱢ ᱛᱟᱦᱮᱱ ᱠᱷᱟᱱ ᱫᱚ ᱦᱳᱭᱛᱳ ᱦᱟᱱᱤᱴᱟᱜ ᱚᱠᱚᱭᱴᱟᱜ ᱚᱯᱷᱤᱥᱟᱨᱮ ᱛᱟᱦᱮᱱᱟ ᱛᱚᱠᱷᱚᱱ ᱫᱚ ᱦᱳᱭᱛᱚᱭ ᱢᱮᱱᱫᱟ ᱚᱭ ᱟᱹᱥᱩᱠ ᱥᱮᱪᱮᱫ ᱟᱫᱚ ᱚᱱᱟ ᱞᱮᱠᱟᱛᱮ ᱟᱢᱜᱮ ᱜᱚᱢᱠᱮ ᱚᱱᱟ ᱫᱚ ᱨᱮᱰᱤᱭᱤᱧᱟᱹ ᱤᱧ ᱟᱴᱷᱟᱨᱚ ᱦᱤᱞᱞᱳᱜ ᱥᱮᱛᱟᱜ ᱨᱮᱜᱮ ᱦᱚᱲᱤᱧ ᱠᱩᱞ ᱠᱚᱣᱟ ᱡᱮ ᱠᱟᱡᱮ ᱚᱱᱟ ᱜᱮ ᱟᱢ ᱛᱟᱦᱮᱱ ᱠᱷᱟᱱ ᱜᱮ ᱟᱢ ᱛᱟᱞᱟᱨᱮᱜᱮ ᱚᱱᱟ ᱫᱚᱧ ᱟᱹᱜᱩ ᱫᱟᱲᱮᱭᱟᱜᱼᱟ ᱦᱮᱸ ᱜᱚᱢᱠᱮ ᱟᱫᱚ ᱡᱟᱭᱦᱳᱠ ᱜᱚᱢᱠᱮ ᱚᱱᱟ ᱫᱚ ᱛᱤᱧ ᱱᱟᱢᱵᱟᱨ ᱫᱚ ᱦᱩᱭᱩᱜ ᱠᱟᱱ ᱛᱤᱧᱟᱹ ᱫᱚᱥ ᱮᱜᱟᱨᱚ ᱵᱟᱨᱚ ᱫᱚᱥ ᱮᱜᱟᱨᱚ

ᱟᱨ ᱢᱩᱪᱟᱹᱫ ᱥᱚᱝᱠᱷᱟ ᱫᱚ ᱦᱩᱭᱩᱜ ᱠᱟᱱ ᱛᱤᱧᱟᱹ ᱟᱴ ᱱᱚᱭ ᱫᱚᱥ ᱮᱜᱟᱨᱚ ᱟᱫᱚ ᱡᱟᱭᱦᱳᱠ ᱱᱤᱭᱟᱹ ᱤᱭᱟᱹ ᱨᱮᱜᱮ ᱱᱟᱢᱵᱟᱨ ᱨᱮᱜᱮ ᱵᱚᱞᱚ ᱢᱟ ᱵᱚᱞᱚ ᱟᱠᱟᱱ ᱟᱫᱚ ᱡᱟᱭᱦᱳᱠ ᱡᱚᱛᱚ ᱠᱤᱪᱷᱩ ᱜᱮ ᱚᱯᱷᱤᱥ ᱨᱮᱜᱮ ᱴᱟᱠᱟ ᱢᱟ ᱡᱚᱢᱟ ᱦᱩᱭ ᱟᱠᱟᱱᱟ ᱡᱮ ᱚᱱᱟ ᱠᱷᱟᱹᱞᱤ ᱟᱹᱜᱩᱭᱟ ᱟᱴᱷᱟᱨᱚ ᱦᱤᱞᱳᱜ ᱫᱤᱱ ᱤᱱᱟᱹᱜᱮ ᱟᱨᱠᱤ ᱪᱟᱞᱟᱜᱼᱟ ᱜᱚᱢᱠᱮ ᱦᱚᱲ ᱠᱚ ᱪᱟᱞᱟᱜᱼᱟ ᱟᱫᱚ ᱩᱱᱠᱩ ᱦᱚᱲ ᱫᱟᱨᱟᱭ ᱛᱮᱜᱮ ᱚᱱᱟ ᱱᱟᱦᱟᱜ ᱞᱟᱫᱮ ᱜᱚᱫ ᱟᱹᱧᱟᱹ ᱟᱨ ᱤᱧ ᱱᱚᱰᱮᱢ ᱯᱷᱳᱱᱟᱹᱧᱟᱹ ᱟᱨᱠᱤ ᱚᱱᱟᱜᱮ ᱡᱚᱦᱟᱨ ᱜᱚᱢᱠᱮ ᱟᱫᱚ

ᱟᱪᱪᱷᱟ ᱴᱷᱤᱠ ᱜᱮᱭᱟ ᱴᱷᱤᱠ ᱜᱮᱭᱟ ᱢᱮᱱ ᱛᱟᱦᱚᱞᱮ ᱜᱚᱢᱠᱮ ᱦᱮᱸ ᱢᱟ ᱡᱚᱦᱟᱨ ᱜᱮ ᱱᱚᱸᱰᱮ ᱠᱷᱚᱱ ᱜᱮ